ᱢᱤᱫᱴᱟᱝ ᱨᱟᱡᱟᱭ ᱛᱟᱦᱮᱸ ᱠᱟᱱᱟ ᱟᱨ ᱩᱱᱤᱨᱮ ᱨᱟᱱᱤ ᱟᱫᱚ ᱩᱱᱠᱤᱱ ᱫᱚ ᱟᱰᱤ ᱢᱚᱸᱡᱽ ᱠᱤᱱ ᱛᱟᱦᱮᱸ ᱠᱟᱱᱟ ᱟᱛᱳ ᱠᱚᱨᱮᱱᱟᱜ ᱨᱮᱸᱜᱮᱡ ᱚᱨᱮᱡ ᱦᱚᱲ ᱟᱰᱤ ᱢᱚᱸᱡᱽ ᱛᱮᱠᱤᱱ ᱧᱮᱞᱮᱫ ᱠᱚ ᱛᱟᱦᱮᱱᱟ ᱟᱰᱤ ᱢᱚᱸᱡᱽ ᱛᱮᱠᱤᱱ ᱫᱩᱞᱟᱹᱲᱮᱫ ᱠᱚ ᱛᱟᱦᱮᱱᱟ ᱩᱱᱠᱤᱱ ᱫᱚ ᱨᱮᱸᱜᱮᱡ ᱛᱮᱛᱟᱝ ᱦᱚᱲ ᱠᱚ ᱢᱮᱱᱟᱜ ᱠᱚᱣᱟ ᱡᱚᱢᱟᱜ ᱠᱚᱠᱤᱱ ᱮᱢᱟ ᱟᱠᱚ ᱠᱟᱱ ᱛᱟᱦᱮᱱᱟ ᱟᱨ ᱢᱤᱫᱴᱮᱱ ᱵᱟᱡᱮ ᱨᱟᱡᱟᱭ ᱛᱟᱦᱮᱸ ᱠᱟᱱᱟ ᱩᱱᱤ ᱫᱚ ᱦᱤᱝᱥᱟᱹ ᱜᱮᱭᱟᱭ ᱩᱱᱤ ᱨᱟᱡᱟ ᱫᱚ ᱩᱱᱤ ᱩᱱᱠᱤᱱᱟᱜ ᱦᱚᱲ ᱪᱮᱛᱟᱱ ᱨᱮ ᱫᱩᱞᱟᱹᱲ ᱧᱮᱞ ᱞᱟᱹᱜᱤᱫ ᱵᱟᱭ ᱥᱚᱡᱽᱡᱚ ᱫᱟᱲᱮᱭᱟᱜ ᱠᱟᱱᱟ ᱚᱱᱟ ᱫᱚ ᱩᱱᱤ ᱫᱚ ᱩᱱᱠᱤᱱ ᱪᱮᱛᱟᱱ ᱨᱮ ᱦᱚᱲ ᱪᱮᱫ ᱞᱮᱠᱟ ᱠᱟᱛᱮ ᱞᱟᱹᱭ ᱯᱷᱩᱞᱟᱹᱣ ᱠᱚᱣᱟ ᱚᱱᱟᱭ ᱪᱮᱥᱴᱟ ᱠᱮᱫᱟ ᱩᱱᱤ ᱨᱟᱡᱟ ᱫᱚ ᱦᱚᱲᱮ ᱞᱟᱹᱭ ᱟᱫ ᱠᱚᱣᱟ ᱩᱱᱠᱤᱱ ᱫᱚ ᱵᱟᱹᱠᱤᱱ ᱵᱷᱟᱜᱮᱭᱟ ᱩᱱᱠᱤᱱ ᱫᱚ ᱟᱯᱮ ᱡᱚᱢ ᱮᱢ ᱠᱟᱛᱮᱫ ᱮ ᱞᱳᱵᱷ ᱦᱚᱪᱚᱭᱮᱫ ᱯᱮᱭᱟ ᱟᱨ ᱡᱚᱫᱤ ᱦᱟᱥᱟᱭ ᱨᱮᱡ ᱪᱟᱵᱟ ᱯᱮᱭᱟ ᱩᱱᱤ ᱨᱟᱡᱟ ᱫᱚ ᱦᱚᱲᱮ ᱞᱟᱹᱭ ᱟᱠᱚ ᱠᱟᱱᱟ ᱛᱚ ᱩᱱᱠᱤᱱ ᱩᱱᱤᱭᱟᱜ ᱠᱟᱛᱷᱟ ᱟᱧᱡᱚᱢ ᱛᱮ ᱦᱚᱲ ᱫᱚᱠᱚ ᱨᱟᱸᱜᱟᱣ ᱮᱱᱟ ᱟᱫᱚ ᱢᱤᱫ ᱫᱤᱱ ᱫᱚᱠᱚ ᱪᱟᱞᱟᱣᱱᱟ ᱩᱱᱠᱤᱱ ᱨᱟᱡᱟ ᱴᱷᱮᱱ ᱟᱨ ᱠᱚ ᱮᱜᱮᱨ ᱫᱟ ᱫᱟᱞᱮᱫ ᱠᱤᱱᱟᱹ ᱠᱚ ᱟᱫᱚ ᱫᱟᱞ ᱫᱟᱞ ᱛᱮᱠᱚ ᱫᱟᱞ ᱜᱚᱡ ᱠᱮᱫ ᱠᱤᱱᱟᱹ ᱟᱫᱚ ᱛᱟᱭᱱᱚᱢ ᱛᱮᱫᱚ ᱩᱱᱤ ᱵᱚᱫᱢᱟᱥ ᱨᱟᱡᱟ ᱫᱚ ᱩᱱᱠᱤᱱᱟᱜ ᱡᱟᱭᱜᱟᱭ ᱫᱚᱠᱷᱚᱞ ᱠᱮᱫᱟ ᱩᱱᱠᱤᱱᱟᱜ ᱡᱟᱭᱜᱟ ᱫᱚᱠᱷᱚᱞ ᱠᱟᱛᱮᱫ ᱨᱮᱸᱜᱮᱡ ᱦᱚᱲ ᱡᱟᱦᱟᱸ ᱡᱩᱢᱤ ᱦᱟᱥᱟ ᱛᱟᱦᱮᱸ ᱠᱟᱱ ᱛᱟᱠᱚᱣᱟ ᱩᱱᱤ ᱠᱷᱟᱨᱟᱯ ᱨᱟᱡᱟ ᱫᱚ ᱡᱚᱛᱚᱭ ᱨᱮᱡ ᱪᱟᱵᱟ ᱠᱮᱫ ᱠᱚᱣᱟ ᱛᱚᱠᱷᱚᱱ ᱩᱱᱠᱩ ᱦᱚᱲ ᱠᱚ ᱵᱩᱡᱷᱟᱹᱣ ᱠᱮᱫᱟ ᱡᱮ ᱩᱱᱤᱭᱟᱜ ᱠᱟᱛᱷᱟ ᱛᱮᱫᱚ ᱪᱮᱫᱟᱜ ᱵᱚᱱ ᱪᱟᱞᱟᱣ ᱮᱱᱟ ᱚᱱᱟᱛᱮ ᱩᱱᱤ ᱡᱚᱛᱚ ᱡᱩᱢᱤ ᱦᱟᱥᱟᱸᱭ ᱨᱮᱡ ᱪᱟᱵᱟ ᱵᱚᱱᱟ ᱟᱨ ᱵᱷᱟᱜᱤ ᱨᱟᱡᱟ ᱫᱚᱭ ᱫᱟᱞ ᱜᱚᱡ ᱦᱚᱪᱚ ᱠᱮᱫ ᱵᱚᱱᱟ